ᱦᱮᱸ ᱯᱟᱲᱦᱟᱣ ᱫᱚ ᱟᱹᱰᱤᱜᱮ ᱡᱟᱹᱨᱩᱲ ᱫᱚᱨᱠᱟᱨ ᱠᱟᱱᱟ ᱪᱮᱫᱟᱜ ᱥᱮ ᱡᱩᱫᱤ ᱵᱟᱢ ᱯᱟᱲᱦᱟᱜᱼᱟ ᱵᱟᱢ ᱥᱮᱪᱮᱫᱚᱜᱼᱟ ᱮᱱᱠᱷᱟᱱ ᱫᱚ ᱟᱹᱰᱤ ᱠᱤᱪᱷᱩ ᱵᱟᱨᱮ ᱠᱷᱚᱱ ᱟᱢ ᱵᱟᱢ ᱠᱷᱚᱵᱚᱨ ᱵᱟᱝ ᱵᱟᱝ ᱟᱹᱰᱤᱜᱟᱱ ᱠᱤᱪᱷᱩ ᱵᱟᱨᱮᱛᱮ ᱡᱟᱱᱠᱟᱨᱤ ᱵᱟᱢ ᱦᱟᱛᱟᱣ ᱫᱟᱲᱮᱭᱟᱜᱼᱟ ᱚᱱᱟ ᱠᱷᱟᱹᱛᱤᱨᱛᱮ ᱥᱮᱪᱮᱫᱚᱜ ᱞᱟᱹᱜᱤᱫ ᱫᱚ ᱟᱹᱰᱤ ᱡᱟᱹᱨᱩᱨᱤ ᱠᱟᱱᱟ ᱡᱚᱛᱚ ᱜᱮ ᱥᱮᱪᱮᱫ ᱞᱮᱱᱠᱷᱟᱱᱢᱟ ᱟᱹᱰᱤᱜᱮ ᱵᱷᱟᱹᱜᱤ ᱡᱤᱱᱤᱥ ᱠᱟᱱᱟ ᱟᱨ ᱱᱤᱭᱟᱹᱜᱮ ᱟᱹᱞᱤᱧᱟᱜ ᱢᱮᱱᱫᱚ ᱠᱤ ᱥᱟᱱᱟᱢ ᱟᱵᱚ ᱟᱹᱫᱤᱢ ᱡᱟᱛᱤ ᱠᱚᱫᱚ ᱡᱚᱛᱚ ᱥᱮᱪᱮᱫ ᱫᱚᱨᱠᱟᱨ ᱠᱟᱱᱟ ᱛᱚᱵᱮ ᱮᱱᱟᱝᱜᱮ ᱟᱵᱚ ᱢᱟᱲᱟᱝ ᱥᱮᱫᱵᱚ ᱵᱟᱲᱦᱟᱣ ᱫᱟᱲᱮᱭᱟᱜᱼᱟ ᱥᱮᱪᱮᱫ ᱞᱮᱠᱷᱟᱱ ᱟᱹᱰᱤ ᱠᱤᱪᱷᱩ ᱨᱮᱱᱟᱜ ᱡᱟᱱᱠᱟᱨᱤ ᱦᱩᱭᱩᱜᱼᱟ ᱫᱮᱥᱼᱫᱩᱱᱤᱭᱟ ᱨᱮᱭᱟᱜ ᱡᱟᱱᱠᱟᱨᱤ ᱦᱩᱭᱩᱜᱼᱟ ᱥᱮᱪᱮᱫᱚᱜ ᱟᱹᱰᱤ ᱡᱟᱹᱨᱩᱨᱤ ᱠᱟᱱᱟ ᱢᱟᱲᱟᱝ ᱥᱮᱫ ᱞᱟᱦᱟ ᱥᱮᱱᱚᱜ ᱵᱟᱠᱷᱨᱟᱛᱮ ᱚᱱᱟ ᱠᱷᱟᱹᱛᱤᱨᱛᱮ ᱟᱹᱞᱤᱧᱟᱜ ᱢᱮᱱ ᱱᱤᱭᱟᱹᱜᱮ ᱠᱟᱱᱟ ᱡᱮ ᱟᱵᱚ ᱥᱟᱱᱟᱢ ᱟᱹᱫᱤᱢ ᱠᱚᱵᱚᱱ ᱥᱮᱪᱮᱫᱚᱜ ᱢᱟ ᱟᱨ ᱥᱮᱪᱮᱫ ᱠᱟᱛᱮᱫ ᱢᱟᱲᱟᱝ ᱥᱮᱫ ᱵᱚᱱ ᱞᱟᱦᱟᱜ ᱢᱟ